ᱢᱟᱨᱥᱟᱞ ᱟᱨᱴ ᱫᱚ ᱤᱧ ᱡᱚᱠᱷᱚᱱ ᱢᱚᱬᱮ ᱵᱚᱪᱷᱚᱨ ᱵᱚᱭᱮᱥ ᱛᱟᱦᱮᱸ ᱞᱮᱱ ᱛᱤᱧᱟ ᱩᱱ ᱠᱷᱚᱡ ᱜᱮ ᱪᱮᱫ ᱮᱜ ᱛᱟᱦᱮᱱᱟ ᱚᱲᱟᱜ ᱨᱮᱱ ᱦᱚᱲ ᱦᱚᱸ ᱟᱹᱰᱤ ᱟᱜᱽᱨᱚᱦᱚᱸ ᱛᱟᱦᱮᱸ ᱞᱮᱱᱟ ᱢᱟᱨᱥᱟᱞ ᱟᱨᱴ ᱪᱮᱫ ᱨᱮᱭᱟᱜ ᱚᱱᱟ ᱞᱟᱹᱜᱤᱫ ᱛᱮ ᱤᱧᱫᱚ ᱢᱟᱨᱥᱟᱞ ᱟᱨᱴ ᱨᱮᱠᱚ ᱵᱷᱚᱨᱛᱤ ᱠᱤᱫᱤᱧᱟ ᱮᱱᱠᱷᱟᱱ ᱚᱸᱰᱮ ᱯᱟᱸᱪ ᱵᱚᱪᱷᱚᱨ ᱵᱚᱭᱮᱥ ᱨᱮ ᱥᱮ ᱢᱚᱬᱮ ᱵᱚᱪᱷᱚᱨ ᱵᱚᱭᱮᱥ ᱨᱮ ᱵᱷᱚᱨᱛᱤ ᱠᱟᱛᱮᱜ ᱢᱟᱨᱥᱟᱞ ᱟᱨᱴ ᱨᱮ ᱢᱤᱱᱤᱢᱟᱢ ᱢᱚᱬᱮ ᱵᱚᱪᱷᱚᱨ ᱵᱚᱭᱮᱥ ᱨᱮ ᱵᱷᱚᱨᱛᱤ ᱠᱟᱛᱮᱜ ᱵᱤᱥ ᱵᱚᱪᱷᱚᱨ ᱵᱤᱥ ᱵᱚᱪᱷᱚᱨ ᱫᱷᱟᱹᱵᱤᱡ ᱤᱧ ᱜᱟᱛᱮ ᱞᱮᱱᱟ ᱵᱤᱥ ᱵᱚᱪᱷᱚᱨ ᱢᱮᱱᱠᱷᱟᱱ ᱤᱧᱟᱹᱜ ᱵᱚᱨᱛᱚᱢᱟᱱ ᱵᱚᱭᱚᱥ ᱫᱚ ᱦᱩᱭᱩᱜ ᱠᱟᱱᱟ ᱯᱚᱸᱪᱤᱥ ᱛᱟᱦᱚᱞᱮ ᱵᱤᱥ ᱵᱚᱪᱷᱚᱨ ᱜᱟᱱ ᱚᱸᱰᱮ ᱢᱟᱨᱥᱟᱞ ᱟᱨᱴ ᱤᱧ ᱪᱮᱫ ᱠᱮᱫᱟ ᱟᱨ ᱚᱱᱟ ᱢᱟᱨᱥᱟᱞ ᱟᱨᱴ ᱪᱮᱫ ᱠᱟᱛᱮᱜ ᱤᱧ ᱧᱮᱞ ᱠᱮᱫᱟ ᱡᱮ ᱢᱟᱨᱥᱟᱞ ᱟᱨᱴ ᱫᱚ ᱟᱹᱰᱤᱜᱟᱱ ᱟᱭᱢᱟ ᱡᱟᱭᱜᱟ ᱨᱮᱜᱮ ᱯᱨᱳᱭᱳᱡᱚᱱᱚᱜ ᱠᱟᱱᱟ ᱫᱚᱨᱠᱟᱨᱚᱜ ᱠᱟᱱᱟ ᱡᱟᱹᱨᱩᱨᱤ ᱡᱟᱹᱨᱩᱨᱤᱜ ᱠᱟᱱᱟ ᱟᱨ ᱢᱟᱨᱥᱟᱞ ᱟᱨᱴ ᱪᱮᱫ ᱠᱟᱛᱮᱜᱟᱹᱰᱤ ᱤᱧᱦᱚᱸ ᱢᱚᱡᱽ ᱜᱤᱧ ᱵᱩᱡᱷᱟᱹᱣᱫᱟ ᱨᱟᱹᱥᱡᱟᱹ ᱜᱮᱧ ᱵᱩᱡᱷᱟᱹᱣᱫᱟ ᱡᱮᱦᱮᱛᱩ ᱧᱮᱞᱚᱜ ᱠᱟᱱᱟ ᱡᱮ ᱱᱮᱛᱟᱨ ᱡᱟᱦᱟᱸ ᱨᱮᱜᱮ ᱪᱟᱞᱟᱜ ᱥᱚᱢᱚᱭ ᱵᱟ ᱠᱳᱱᱳ ᱚᱥᱩᱵᱤᱫᱟ ᱨᱮ ᱠᱳᱱᱳ ᱯᱨᱚᱵᱞᱮᱢ ᱨᱮ ᱡᱚᱠᱷᱚᱱᱤᱧ ᱯᱟᱲᱟᱜ ᱠᱟᱱᱟ ᱡᱚᱠᱷᱚᱱ ᱤᱧᱟᱹᱜ ᱛᱤᱨᱮ ᱡᱟᱦᱟᱱᱟᱜ ᱵᱟᱹᱱᱩᱜᱼᱟ ᱛᱚᱠᱷᱚᱱ ᱞᱟᱹᱲᱦᱟᱹᱭ ᱵᱟ ᱡᱟᱦᱟᱱᱟᱜ ᱚᱥᱩᱵᱤᱫᱟ ᱥᱚᱢᱚᱭ ᱛᱟᱦᱚᱞᱮ ᱢᱟᱨᱥᱟᱞ ᱟᱨᱴ ᱛᱮᱜᱮ ᱤᱧᱫᱚ ᱤᱧᱟᱹᱜ ᱠᱟᱹᱢᱤ ᱦᱚᱨᱟᱧ ᱯᱟᱨᱚᱢᱮᱜ ᱛᱤᱧ ᱛᱟᱦᱮᱱᱟ ᱵᱟ ᱞᱟᱹᱲᱦᱟᱹᱭ ᱠᱚ ᱟᱫᱚ ᱢᱟᱨᱥᱟᱞ ᱟᱨᱴ ᱫᱚ ᱦᱩᱭᱩᱜ ᱠᱟᱱᱟ ᱫᱚ ᱦᱩᱭᱩᱜ ᱠᱟᱱᱟ ᱵᱚᱨᱛᱚᱢᱟᱱ ᱥᱚᱢᱚᱭ ᱨᱮᱭᱟᱜ ᱟᱹᱰᱤ ᱟᱹᱰᱤ ᱠᱷᱮᱛᱚᱱᱟᱢᱟ ᱢᱤᱫᱴᱮᱡ ᱟᱨᱴ ᱡᱮᱴᱟ ᱫᱚ ᱱᱛᱟᱨ ᱟᱞᱮ ᱱᱤᱭᱟᱹ ᱠᱚᱨᱮᱜ ᱤᱥᱠᱩᱞ ᱠᱚᱨᱮᱜ ᱞᱮ ᱪᱮᱫ ᱟᱠᱚ ᱠᱟᱱᱟ ᱯᱟᱵᱽᱠᱤᱠ ᱤᱥᱠᱩᱞ ᱥᱚᱨᱠᱟᱨᱤ ᱤᱥᱠᱩᱞ ᱨᱮᱦᱚᱸ ᱠᱚ ᱪᱮᱫ ᱟᱠᱚ ᱠᱟᱱᱟ ᱢᱟᱨᱥᱟᱞ ᱟᱨᱴ ᱨᱮᱭᱟᱜ ᱠᱳᱪᱤᱝ ᱦᱚᱸ ᱠᱚ ᱱᱤᱭᱟᱹ ᱠᱚᱨᱮᱜ ᱢᱮᱱᱟᱜᱼᱟ ᱠᱳᱪᱤᱝ ᱮᱜ ᱠᱚᱣᱟ ᱠᱚ ᱵᱟᱦᱨᱮ ᱠᱷᱚᱡ ᱠᱚ ᱦᱤᱡᱩᱜ ᱠᱟᱱᱟ ᱦᱚᱲ ᱟᱞᱮ ᱪᱮᱫ ᱞᱟᱹᱜᱤᱫ ᱱᱤᱭᱟᱹ ᱢᱟᱛᱚ ᱠᱚ ᱪᱮᱫ ᱦᱚᱪᱚᱭᱮᱜ ᱞᱮᱭᱟ ᱢᱟᱨᱥᱟᱞ ᱟᱨᱴ ᱟᱨ ᱢᱟᱨᱥᱟᱞ ᱟᱨᱴ ᱞᱮ ᱴᱨᱮᱱᱤᱝ ᱚᱜ ᱠᱟᱱᱟᱞᱮ ᱮᱭᱵᱟᱨ ᱴᱨᱮᱱᱤᱝ ᱠᱟᱛᱮ ᱟᱭᱢᱟ ᱦᱚᱲ ᱢᱟᱨᱥᱟᱞ ᱟᱨᱴ ᱴᱨᱮᱱᱤᱝ ᱠᱟᱛᱮ ᱟᱭᱢᱟ ᱡᱟᱭᱜᱟ ᱨᱮᱠᱚ ᱯᱳᱣᱪᱷᱟᱣ ᱠᱟᱱᱟ ᱡᱮᱢᱚᱱ ᱢᱟᱨᱥᱟᱞ ᱟᱨᱴ ᱠᱟᱛᱮ ᱵᱞᱮᱠ ᱵᱮᱞ ᱠᱚ ᱦᱩᱭ ᱠᱟᱱᱟ ᱟᱨ ᱢᱟᱨᱥᱟᱞ ᱟᱨᱴ ᱫᱚ ᱵᱚᱠᱥᱤᱝ ᱨᱮ ᱛᱟᱨᱯᱚᱨ ᱵᱤᱵᱷᱤᱱᱱᱚ ᱨᱚᱠᱚᱢ ᱞᱟᱹᱲᱦᱟᱹᱭ ᱨᱮ ᱞᱟᱹᱲᱦᱟᱹᱭ ᱯᱨᱚᱛᱤᱡᱳᱜᱤᱛᱟ ᱨᱮ ᱢᱟᱨᱥᱟᱞ ᱟᱨᱴ ᱠᱚ ᱵᱮᱵᱚᱦᱟᱨ ᱫᱟ ᱟᱨ ᱵᱚᱨᱛᱚᱢᱟᱱ ᱨᱮ ᱤᱥᱠᱩᱞ ᱨᱮ ᱢᱤᱫᱴᱮᱡ ᱥᱟᱵᱡᱮᱠᱴ ᱞᱮᱠᱟ ᱵᱟ ᱵᱤᱥᱤᱭ ᱞᱮᱠᱟ ᱦᱩᱭ ᱠᱟᱱᱟ ᱱᱤᱭᱟᱹ ᱢᱟᱨᱥᱟᱞ ᱟᱨᱴ ᱡᱮᱢᱚᱱ ᱤᱥᱠᱩᱞᱨᱮ ᱡᱮᱜᱩᱞᱳ ᱵᱮᱭᱟᱢ ᱢᱮᱱᱟᱜᱼᱟ ᱵᱮᱭᱟᱢ ᱯᱟᱥᱟᱯᱟᱥᱤ ᱵᱮᱭᱟᱢ ᱨᱮᱭᱟᱜ ᱩᱞ ᱡᱮ ᱡᱤᱱᱤᱥ ᱚᱱᱟᱫᱚ ᱢᱟᱨᱥᱟᱞ ᱟᱨᱴ ᱢᱟᱫᱽᱫᱷᱚᱢ ᱛᱮᱜᱮ ᱦᱩᱭᱩᱜ ᱠᱟᱱᱟ